ᱦᱮᱸ ᱪᱟᱥ ᱟᱵᱟᱫᱽ ᱫᱚ ᱤᱱᱟᱹᱜᱮ ᱢᱤᱫᱴᱮᱡ ᱯᱟᱹᱛᱤ ᱠᱷᱮᱛᱨᱮ ᱡᱟᱦᱟᱱᱟᱜᱼᱤᱧ ᱞᱟᱜᱟᱣᱟ ᱚᱱᱟᱫᱚ ᱵᱟᱝ ᱚᱱᱟ ᱯᱟᱹᱛᱤ ᱠᱷᱮᱛ ᱥᱤ ᱜᱩᱸᱰᱟᱹᱜ ᱞᱟᱹᱜᱤᱫ ᱱᱚᱣᱟ ᱞᱟᱹᱜᱤᱫ ᱫᱚ ᱴᱷᱤᱠᱜᱤ ᱡᱚᱱᱛᱨᱚ ᱥᱮ ᱠᱚᱞ ᱢᱮᱥᱤᱱ ᱠᱚᱫᱚ ᱞᱟᱜᱟᱜ ᱠᱟᱱ ᱜᱮᱭᱟ ᱡᱮᱞᱮᱠᱟ ᱴᱨᱟᱠᱴᱚᱨ ᱞᱟᱜᱟᱜ ᱠᱟᱱᱟ ᱡᱮᱞᱮᱠᱟ ᱞᱟᱦᱟᱫᱚ ᱱᱟᱦᱮᱞᱠᱚ ᱞᱟᱜᱟᱜᱠᱟᱱ ᱛᱟᱦᱮᱱᱟ ᱟᱨ ᱱᱤᱛᱚᱜᱫᱚ ᱟᱭᱢᱟ ᱰᱷᱤᱨ ᱢᱮᱥᱤᱱ ᱥᱤᱥᱴᱟᱢ ᱥᱤᱭᱟᱹᱜ ᱞᱟᱹᱜᱤᱫᱠᱚ ᱴᱨᱟᱠᱴᱚᱨ ᱠᱚ ᱠᱟᱹᱴᱤᱡ ᱞᱟᱹᱴᱩᱠᱚ ᱵᱮᱱᱟᱣ ᱤᱫᱤᱠᱮᱫᱟ ᱟᱫᱚ ᱱᱚᱣᱟᱠᱚ ᱫᱚ ᱮᱠᱮᱱ ᱢᱮᱥᱤᱱ ᱛᱮᱭᱟᱜ ᱡᱤᱱᱤᱥ ᱠᱟᱱ ᱜᱮᱭᱟ ᱱᱚᱣᱛᱮᱫᱚ ᱥᱤ ᱠᱟᱛᱮᱫ ᱟᱭᱢᱟ ᱨᱚᱠᱚᱢ ᱯᱷᱚᱥᱚᱞ ᱨᱮᱭᱟᱜ ᱤᱛᱟᱹᱠᱚ ᱮᱨ ᱦᱩᱭᱩᱜᱼᱟ ᱟᱨ ᱮᱨ ᱠᱟᱛᱮᱫ ᱡᱟᱱᱟᱢᱚᱜᱼᱟ ᱱᱚᱣᱟᱠᱚ ᱡᱚᱛᱱᱚᱭ ᱦᱩᱭᱩᱜᱼᱟ ᱡᱚᱛᱱᱚ ᱴᱷᱤᱠ ᱢᱚᱛᱚ ᱫᱟᱜᱽᱼᱟᱜ ᱦᱩᱭᱩᱜᱼᱟ ᱴᱷᱤᱠᱢᱚᱛᱚ ᱞᱟᱜᱟᱣ ᱦᱩᱭᱩᱜᱼᱟ ᱥᱮ ᱪᱮᱫᱞᱮᱠᱟ ᱚᱠᱟ ᱥᱤᱡᱮᱱ ᱠᱚ ᱞᱟᱜᱟᱣᱟ ᱚᱱᱟ ᱦᱤᱥᱟᱹᱵᱽ ᱛᱮᱜᱮ ᱞᱟᱜᱟᱣ ᱦᱩᱭᱩᱜᱼᱟ